ᱢᱟᱲᱟᱝ ᱢᱟ ᱯᱟᱭᱨᱟ ᱯᱟᱭᱨᱟᱛᱮ ᱰᱩᱵᱩᱡᱚᱜᱼᱟᱹᱧ ᱛᱟᱦᱮᱸᱜ ᱟᱨ ᱯᱟᱛ ᱨᱮ ᱚᱱᱠᱟ ᱫᱤᱱᱜᱮ ᱱᱚᱸᱰᱮ ᱠᱷᱚᱱ ᱦᱟᱱᱟ ᱯᱟᱨᱚᱢ ᱱᱚᱣᱟ ᱯᱟᱨᱚᱢ ᱯᱟᱭᱨᱟ ᱯᱟᱭᱨᱟᱛᱮ ᱚᱱᱠᱟ ᱛᱮᱜᱮᱧ ᱪᱮᱫ ᱤᱫᱤ ᱠᱮᱜᱼᱟ ᱩᱥᱠᱮ ᱵᱟᱫᱽ ᱫᱚ ᱚᱱᱠᱟᱜᱮ ᱯᱟᱭᱨᱟ ᱯᱟᱭᱨᱟᱛᱮ ᱫᱟᱲᱮ ᱠᱚᱛᱮᱧ ᱦᱮᱡ ᱤᱫᱤᱭᱮᱱᱟ ᱟᱨ ᱯᱟᱭᱨᱟ ᱯᱟᱨᱟᱛᱮ ᱟᱨ ᱪᱮᱫ ᱞᱮᱠᱟ ᱚᱱᱠᱟ ᱛᱮᱜᱮ ᱯᱟᱭᱨᱟ ᱯᱟᱭᱨᱟ ᱛᱮ ᱪᱮᱫ ᱵᱟᱲᱟ ᱦᱩᱭᱱᱟ ᱫᱤᱱ ᱫᱤᱱ ᱢᱟᱲᱟᱝ ᱫᱚ ᱟᱫᱷᱟᱧ ᱪᱟᱞᱟᱜᱼᱟ ᱛᱟᱦᱮᱫ ᱯᱷᱤᱨ ᱟᱫᱷᱟ ᱠᱷᱚᱱ ᱨᱩᱣᱟᱹᱲ ᱦᱚᱛᱮᱡ ᱤᱧ ᱦᱤᱡᱩᱜᱼᱟ ᱛᱟᱦᱮᱸᱫ ᱟᱨ ᱱᱤᱛᱳᱜ ᱫᱚ ᱯᱩᱨᱟᱹ ᱦᱟᱱᱟ ᱯᱟᱨᱚᱢ ᱱᱚᱣᱟ ᱯᱟᱨᱚᱢ ᱯᱟᱭᱨᱟ ᱯᱟᱭᱨᱟᱛᱮ ᱱᱤᱛᱳᱜ ᱫᱚ ᱫᱟᱲᱮ ᱠᱚᱛᱮᱧ ᱦᱮᱡ ᱪᱟᱵᱟᱭᱮᱱᱟ ᱛᱚ ᱥᱚᱸᱜᱮᱧ ᱯᱟᱨᱚᱢᱚᱜᱼᱟ ᱱᱚᱣᱟ ᱠᱚᱫᱚ ᱪᱮᱫ ᱞᱮᱠᱟ ᱟᱨ ᱡᱟᱦᱟᱸ ᱦᱤᱞᱳᱜ ᱫᱟᱠᱟ ᱠᱚᱧ ᱡᱚᱢ ᱠᱟᱜᱼᱟ ᱚᱱᱟ ᱦᱤᱞᱳᱜ ᱫᱚ ᱫᱟᱲᱮ ᱦᱤᱡᱩᱜᱼᱟ ᱫᱟᱠᱟ ᱠᱚ ᱡᱚᱢ ᱵᱟᱲᱟ ᱠᱟᱛᱮ ᱯᱟᱭᱨᱟ ᱠᱚᱫᱚ ᱫᱟᱲᱮ ᱦᱤᱡᱩᱜᱼᱟ ᱟᱨ ᱢᱤᱫ ᱫᱷᱟᱹᱣ ᱥᱟᱸᱦᱮᱫ ᱠᱚ ᱥᱟᱸᱦᱮᱫ ᱠᱚ ᱰᱷᱮᱨ ᱫᱷᱟᱨᱟ ᱦᱟᱛᱟᱣ ᱟᱛᱮᱫ ᱥᱟᱸᱦᱮᱫ ᱡᱟᱹᱥᱛᱤ ᱥᱟᱸᱦᱮᱫ ᱦᱟᱛᱟᱣ ᱠᱟᱛᱮᱫ ᱯᱟᱭᱨᱟᱜ ᱦᱚᱸ ᱟᱹᱰᱤ ᱪᱮᱨᱦᱟᱣᱟ ᱚᱱᱟᱛᱮ ᱞᱟᱸᱜᱟ ᱦᱚᱸ ᱵᱟᱭ ᱵᱩᱡᱷᱟᱹᱜᱼᱟ ᱪᱮᱦᱨᱟᱜᱮᱢ ᱯᱟᱭᱨᱟᱜᱼᱟ ᱞᱟᱸᱜᱟ ᱦᱚᱸ ᱵᱟᱢ ᱵᱩᱡᱷᱟᱹᱜᱼᱟ ᱞᱟᱸᱜᱟ ᱦᱚᱸ ᱵᱟᱢ ᱞᱟᱸᱜᱟᱜᱼᱟ ᱞᱟᱜᱮ ᱯᱟᱭᱨᱟ ᱤᱫᱤᱜᱼᱟᱢ ᱯᱟᱭᱨᱟ ᱤᱫᱤᱜᱼᱟᱢ ᱟᱫᱚ ᱫᱤᱱ ᱯᱟᱭᱨᱟ ᱯᱟᱭᱨᱟᱛᱮ ᱱᱚᱣᱟ ᱫᱟᱲᱮ ᱠᱚᱫᱚ ᱥᱟᱦᱚᱥ ᱠᱚᱫᱚ ᱦᱤᱡᱩᱜᱼᱟ ᱥᱟᱸᱦᱮᱫ ᱦᱚᱸ ᱛᱤᱱᱟᱹᱜ ᱜᱷᱟᱹᱲᱤᱠᱤᱧ ᱦᱟᱛᱟᱣ ᱫᱟᱲᱮᱭᱟᱜᱼᱟ ᱦᱮᱸ ᱛᱤᱱᱟᱹᱜ ᱟᱞᱮᱢᱟ ᱜᱤᱱᱛᱤ ᱜᱮ ᱯᱟᱸᱪ ᱢᱤᱱᱤᱴ ᱫᱚᱥ ᱢᱤᱱᱤᱴ ᱦᱟᱱᱟ ᱛᱤᱧ ᱥᱟᱸᱦᱮᱫ ᱠᱚᱫᱚᱧ ᱦᱟᱛᱟᱣ ᱜᱚᱫᱟ